ᱤᱧᱟᱜ ᱴᱚᱴᱷᱟ ᱨᱮ ᱥᱮ ᱥᱩᱨ ᱥᱩᱯᱩᱨ ᱨᱮᱫᱚ ᱯᱟᱴᱟᱵᱤᱫᱟᱹ ᱱᱚᱣᱟ ᱯᱟᱴᱟᱵᱤᱫᱟᱹ ᱫᱚ ᱥᱤᱞᱫᱟᱹ ᱥᱩᱨ ᱚᱲᱜᱚᱫᱟ ᱰᱟᱺᱦᱤ ᱨᱮ ᱦᱩᱭᱩᱜᱼᱟ ᱵᱩᱦᱩ ᱵᱟᱭᱨᱮ ᱠᱷᱚᱱᱟᱜ ᱥᱟᱜᱷᱟᱨᱤᱭᱟᱹ ᱠᱚ ᱫᱟᱬᱟᱱ ᱞᱟᱹᱜᱤᱫ ᱠᱚ ᱦᱤᱡᱩᱜᱼᱟ ᱟᱹᱰᱤ ᱞᱮᱠᱟᱱᱟᱜ ᱮᱱᱮᱡ ᱥᱮᱨᱮᱧ ᱠᱚ ᱦᱩᱭᱩᱜᱼᱟ ᱱᱚᱣᱟ ᱯᱟᱴᱟ ᱵᱤᱫᱟᱹ ᱰᱟᱹᱦᱤ ᱨᱮᱫᱚ ᱵᱩᱨᱩ ᱵᱚᱸᱜᱟ ᱠᱚ ᱢᱟᱱᱟᱣ ᱵᱟᱛᱟᱣ ᱮᱭᱟ